ᱤᱧᱫᱚ ᱥᱮᱨᱮᱧ ᱥᱚᱢᱚᱭᱫᱚ ᱞᱚᱞᱚ ᱫᱟᱜ ᱜᱮᱧ ᱧᱩᱭᱟ ᱠᱟᱨᱚᱱ ᱜᱚᱞᱟᱠᱚ ᱱᱟᱯᱟᱭ ᱛᱮᱦᱮᱱᱛᱤᱧᱟᱹ ᱚᱱᱟᱛᱮ

ᱟᱫᱷᱮ ᱠᱚ ᱟᱨ ᱵᱩᱞᱩᱝ ᱥᱚᱛᱮᱡ ᱤᱧ ᱡᱚᱢᱟ ᱠᱟᱨᱚᱱ ᱜᱚᱞᱟ ᱢᱚᱡᱽ ᱛᱮᱦᱮᱱᱛᱤᱧᱟᱹ ᱥᱮᱨᱮᱧ ᱟᱲᱟᱝ ᱠᱚ ᱱᱟᱯᱟᱭ ᱛᱮᱦᱮᱱᱛᱤᱧᱟᱹ ᱢᱚᱡᱽᱜᱮ ᱟᱨ ᱥᱮᱛᱟᱜ ᱨᱮᱜᱮ ᱞᱚᱞᱚ ᱫᱟᱜᱠᱚᱧ ᱧᱩᱭᱟ ᱜᱚᱞᱟ ᱢᱚᱡᱚᱜ ᱞᱟᱹᱜᱤᱫ ᱟᱨ ᱤᱧᱫᱚ ᱡᱟᱦᱟᱸ ᱱᱟᱜ ᱫᱟᱜᱫᱚ ᱵᱟᱹᱧ ᱧᱩᱭᱟ ᱠᱟᱨᱚᱱ ᱜᱚᱞᱟᱠᱚ ᱵᱟᱹᱲᱤᱡᱚᱜ ᱛᱤᱧᱟᱹ ᱚᱱᱟᱛᱮ ᱤᱧᱫᱚ ᱞᱚᱞᱚ ᱫᱟᱜ ᱜᱮ ᱠᱷᱟᱹᱞᱤᱧ ᱧᱩᱭᱟ ᱟᱨ ᱜᱟᱞᱟᱠᱚ ᱡᱮᱢᱚᱱ ᱱᱟᱯᱟᱭ ᱛᱮᱦᱮᱱᱛᱤᱧ ᱚᱱᱟᱛᱮ ᱠᱷᱟᱹᱞᱤ ᱞᱚᱞᱚ ᱫᱟᱜ ᱜᱮᱧ ᱧᱩᱭᱟ